ᱦᱮᱞᱳ ᱟᱢ ᱠᱤ ᱴᱨᱟᱵᱷᱮᱞᱤᱝ ᱮᱡᱮᱱᱥᱤᱢ ᱞᱟᱹᱭ ᱫᱟ ᱤᱧᱟᱹᱜ ᱢᱤᱫᱴᱟᱝ ᱜᱟᱹᱰᱤ ᱵᱩᱠ ᱨᱮᱱᱟᱜ ᱛᱟᱦᱮᱸ ᱠᱟᱱᱟ ᱦᱮᱸ ᱰᱤᱥᱮᱢᱵᱚᱨ ᱨᱮᱱᱟᱜ ᱯᱚᱸᱪᱤᱥ ᱛᱟᱹᱨᱤᱠᱷ ᱧᱟᱢᱤᱫᱟᱹᱧ ᱟᱪᱪᱷᱟᱼᱪᱷᱟ ᱦᱮᱸ ᱥᱮᱛᱟᱜ ᱱᱚ ᱵᱟᱡᱮ ᱛᱮ ᱟᱪᱪᱷᱟ ᱴᱷᱤᱠ ᱜᱮᱭᱟ ᱤᱱᱟᱹ ᱠᱟᱛᱷᱟᱜᱮ ᱛᱟᱦᱞᱮ ᱤᱱᱟᱹ ᱦᱤᱞᱳᱜ ᱚᱠᱛᱚ ᱱᱟᱹᱯᱤᱛ ᱤᱧ ᱴᱷᱮᱱ ᱜᱟᱹᱰᱤ ᱥᱮᱴᱮᱨ ᱢᱮ ᱴᱷᱤᱠ ᱜᱮᱭᱟ ᱛᱟᱦᱞᱮ